ᱮᱱᱟᱱ ᱟᱞᱮ ᱜᱤᱫᱽᱨᱟᱹᱞᱮ ᱛᱟᱦᱮᱸ ᱞᱮᱱᱟ ᱩᱱᱨᱮ ᱩᱱ ᱨᱮᱫᱚ ᱩᱢᱩᱜ ᱠᱟᱱ ᱛᱟᱦᱮᱱᱟᱞᱮ ᱵᱟᱸᱫ ᱨᱮ ᱯᱩᱨᱟᱹᱞᱮ ᱯᱟᱭᱨᱟᱜ ᱠᱟᱱ ᱛᱟᱦᱮᱱᱟ ᱯᱟᱭᱨᱟ ᱢᱚᱠᱚᱧᱚᱜ ᱠᱟᱱ ᱛᱟᱦᱮᱱᱟᱞᱮ ᱛᱚᱵᱮᱞᱮ ᱦᱤᱡᱩᱜ ᱠᱟᱱ ᱛᱟᱦᱮᱱᱟ ᱟᱨ ᱱᱤᱛᱳᱜ ᱵᱚᱫᱚᱞᱮᱱᱟ ᱱᱤᱛᱳᱜ ᱫᱚ ᱵᱚᱫᱚᱞᱮᱱᱟ ᱪᱮᱫ ᱞᱮᱠᱟ ᱦᱟᱱᱮ ᱥᱚᱨᱠᱟᱨ ᱴᱟᱹᱝᱠᱤᱭᱮ ᱵᱟᱹᱭᱴᱷᱟᱹᱣ ᱟᱠᱟᱫᱟ ᱴᱟᱹᱝᱠᱤ ᱨᱮᱠᱚ ᱩᱢᱩᱜ ᱠᱟᱱᱟ ᱛᱚ ᱚᱲᱟᱜ ᱨᱮᱠᱚ ᱩᱢᱩᱜ ᱠᱟᱱᱟ ᱱᱤᱛᱳᱜ ᱫᱚ ᱩᱢᱩᱜ ᱨᱮᱭᱟᱜ ᱫᱚ ᱵᱚᱦᱩᱛ ᱚᱥᱩᱵᱤᱫᱷᱟ ᱮᱱᱟᱝ ᱞᱮᱠᱟ ᱢᱟᱱᱮ ᱮᱠᱫᱚᱢ ᱯᱚᱨᱤᱥᱠᱟᱨ ᱩᱢᱩᱜ ᱫᱚ ᱵᱟᱝ ᱦᱩᱭᱩᱜ ᱠᱟᱱᱟ ᱱᱤᱛᱳᱜ ᱫᱚ ᱠᱤᱨᱤᱧ ᱫᱟᱜ ᱞᱮᱠᱟᱵᱚᱱ ᱩᱢᱩᱜ ᱠᱟᱱᱟ ᱦᱤᱥᱟᱹᱵᱽ ᱠᱚᱨᱟ ᱴᱟ ᱝᱠᱤ ᱨᱮᱦᱚᱸ ᱦᱤᱥᱟᱹᱵᱽ ᱠᱚᱨᱟᱵᱚᱱ ᱩᱢᱩᱜ ᱠᱟᱱᱟ ᱟᱨ ᱚᱱᱚᱞ ᱨᱮᱦᱚᱸ ᱦᱤᱥᱟᱹᱵᱽ ᱠᱚᱨᱟᱵᱚᱱ ᱩᱢᱩᱜ ᱠᱟᱱᱟ ᱟᱨ ᱮᱱᱟᱝ ᱫᱚᱞᱮ ᱩᱢᱩᱜ ᱠᱟᱱ ᱛᱟᱦᱮᱱᱟ ᱜᱤᱫᱽᱨᱟᱹ ᱨᱮᱞᱮ ᱛᱟᱦᱮᱸ ᱞᱮᱱᱟ ᱩᱱᱨᱮᱫᱚ ᱦᱟᱱᱮ ᱫᱟᱨᱦᱟ ᱨᱮ ᱵᱟᱸᱫ ᱨᱮ ᱮᱠᱫᱚᱢ ᱯᱩᱨᱟᱹᱞᱮ ᱯᱟᱭᱨᱟᱜ ᱠᱟᱱ ᱛᱟᱦᱮᱱᱟ ᱦᱟᱱᱮ ᱮᱠᱫᱚᱢ ᱯᱟᱭᱨᱟᱜ ᱛᱮᱞᱮ ᱵᱷᱮᱫᱟᱣ ᱟᱠᱟᱱᱟ ᱢᱮᱸᱫ ᱠᱚ ᱟᱸᱰᱟᱨ ᱩᱸᱰᱩᱨᱚᱜ ᱠᱟᱱ ᱛᱟᱞᱮᱭᱟ ᱛᱚᱵᱮᱞᱮ ᱦᱤᱡᱩᱜ ᱠᱟᱱ ᱛᱟᱦᱮᱱᱟ ᱟᱨ ᱱᱤᱛᱳᱜ ᱫᱚ ᱩᱢᱩᱜ ᱠᱟᱱᱟᱵᱚᱱ ᱟᱠᱟᱥᱮᱫ ᱵᱚᱱ ᱞᱚᱦᱚᱫ ᱮᱱᱟ ᱟᱠᱟᱥᱮᱫ ᱵᱟᱝ ᱦᱟᱱᱮ ᱮᱲᱮ ᱱᱟᱥᱮᱵᱚᱱ ᱥᱟᱵᱚᱱ ᱵᱟᱲᱟ ᱜᱚᱫ ᱮᱱᱟ ᱴᱟᱹᱝᱠᱤ ᱨᱮᱭᱟᱜ ᱫᱟᱜ ᱠᱚᱞ ᱨᱮᱭᱟᱜ ᱫᱟᱜ ᱮᱱᱟᱱᱟᱜ ᱞᱮᱠᱟᱫᱚ ᱩᱢᱩᱜ ᱫᱚ ᱥᱩᱵᱤᱫᱷᱟ ᱫᱚ ᱵᱟᱹᱱᱩᱜ ᱟᱠᱟᱫᱟ ᱱᱤᱛᱳᱜᱟᱜ ᱫᱚ ᱱᱤᱛᱳᱜᱟᱜ ᱫᱚ ᱠᱤᱨᱤᱧ ᱫᱟᱜ ᱟᱨ ᱮᱱᱟᱟᱱᱟᱜ ᱫᱚ ᱦᱟᱢᱨᱟᱢ ᱫᱟᱜ ᱮᱱᱟᱱᱟᱜ ᱩᱢᱩᱜ ᱟᱨ ᱱᱤᱛᱳᱜᱼᱟᱜ ᱩᱢᱩᱜ ᱫᱚ ᱵᱚᱦᱩᱛ ᱯᱷᱟᱨᱟᱠ ᱪᱟᱞᱟᱜ ᱠᱟᱱᱟ ᱛᱟᱵᱚᱱᱟ